ᱯᱟᱭᱨᱟ ᱫᱚ ᱟᱵᱚᱣᱟᱜ ᱦᱚᱲᱢᱚ ᱞᱟᱹᱜᱤᱫ ᱫᱚ ᱟᱹᱰᱤ ᱢᱟᱨᱟᱝ ᱢᱤᱫᱴᱮᱱ ᱯᱷᱤᱴᱱᱮᱥ ᱵᱮᱭᱟᱢ ᱠᱟᱱᱟ ᱡᱮᱴᱟ ᱫᱚ ᱯᱟᱭᱨᱟ ᱠᱚᱨᱟᱣ ᱞᱮᱠᱷᱟᱱ ᱠᱤᱱᱛᱩ ᱟᱵᱚᱣᱟᱜ ᱯᱩᱨᱟᱹ ᱦᱚᱲᱢᱚ ᱯᱩᱨᱟᱹ ᱮᱠᱥᱮ ᱥᱟᱭᱤᱡᱽ ᱦᱩᱭᱩᱜ ᱠᱟᱱᱟ ᱟᱨ ᱯᱟᱭᱨᱟ ᱥᱚᱢᱚᱭ ᱡᱮ ᱟᱵᱚ ᱥᱟᱦᱮᱸᱫ ᱵᱚᱱ ᱦᱟᱛᱟᱣᱟ ᱚᱱᱟ ᱦᱚᱸ ᱢᱤᱫ ᱴᱮᱱ ᱥᱤᱥᱴᱮᱢ ᱢᱮᱱᱟᱜᱼᱟ ᱡᱮ ᱟᱵᱚ ᱡᱚᱠᱷᱚᱱ ᱵᱚᱱ ᱯᱟᱭᱨᱟᱜ ᱠᱟᱱᱟ ᱵᱟᱱᱟᱨ ᱛᱤ ᱥᱟᱢᱟᱝ ᱨᱮᱵᱚᱱ ᱫᱚᱦᱚᱭᱮᱫᱟ ᱢᱤᱫ ᱛᱤ ᱢᱤᱫ ᱛᱤ ᱠᱟᱛᱮᱫ ᱢᱤᱫᱴᱮᱱ ᱢᱤᱫᱴᱮᱱ ᱛᱤ ᱠᱟᱛᱮᱫ ᱥᱟᱢᱟᱝ ᱨᱮᱵᱚᱱ ᱫᱚᱦᱚᱭᱮᱫᱟ ᱮᱵᱟᱨ ᱡᱚᱠᱷᱚᱱᱜᱮ ᱡᱚᱡᱚᱢ ᱛᱤ ᱥᱟᱢᱟᱝ ᱨᱮᱵᱚᱱ ᱫᱚᱦᱚᱭᱮᱫᱟ ᱩᱱᱥᱚᱢᱚᱭ ᱞᱮᱸᱜᱟ ᱛᱤ ᱫᱚ ᱛᱟᱭᱚᱢ ᱥᱮᱫ ᱮᱵᱟᱨ ᱛᱟᱭᱱᱚᱢ ᱥᱮᱫ ᱡᱮ ᱞᱮᱸᱜᱟ ᱛᱤ ᱛᱟᱦᱮᱱᱟ ᱚᱱᱟᱫᱚ ᱥᱟᱢᱟᱝ ᱥᱮᱫ ᱦᱮᱡ ᱞᱮᱱᱠᱷᱟᱱ ᱚᱱᱟᱫᱚ ᱡᱚᱡᱚᱢᱟᱨᱤ ᱛᱤ ᱫᱚ ᱥᱮᱭ ᱛᱟᱭᱚᱢ ᱥᱮᱫ ᱪᱟᱞᱟᱜ ᱠᱟᱱᱟ ᱮᱭᱵᱟᱨ ᱚᱱᱮ ᱡᱮ ᱛᱟᱭᱱᱚᱢ ᱥᱮᱫ ᱪᱟᱞᱟᱜ ᱠᱟᱱᱟ ᱚᱱᱟ ᱛᱤ ᱮᱭᱵᱟᱨ ᱤᱧ ᱡᱚᱠᱷᱚᱱ ᱤᱧ ᱯᱟᱭᱨᱟᱜᱼᱟ ᱛᱚᱠᱷᱚᱱ ᱤᱧᱟᱹᱜ ᱯᱷᱮᱥ ᱢᱟᱱᱮ ᱤᱧᱟᱹᱜ ᱤᱧᱟᱹᱜ ᱢᱚᱪᱟ ᱡᱮ ᱵᱚᱦᱚᱜ ᱥᱮᱱᱟᱜ ᱚᱝᱥᱚ ᱚᱱᱟᱫᱚ ᱥᱚᱵ ᱥᱚᱢᱚᱭ ᱦᱟᱱᱛᱮ ᱱᱟᱛᱮ ᱜᱷᱟᱹᱨᱭᱟᱹᱜᱼᱟ ᱮᱵᱟᱨ ᱠᱚᱠᱷᱚᱱᱚ ᱡᱚᱡᱚᱢᱟᱲᱮ ᱠᱚᱠᱷᱚᱱᱳ ᱠᱳᱱᱳ ᱥᱚᱢᱚᱭ ᱫᱚ ᱞᱮᱸᱜᱟ ᱟᱲᱮ ᱛᱳ ᱮᱵᱟᱨ ᱡᱚᱡᱚᱢ ᱥᱮᱱᱟᱜ ᱛᱤ ᱡᱩᱫᱤᱧ ᱨᱟᱠᱟᱵᱟ ᱛᱳ ᱞᱮᱸᱜᱟ ᱞᱮᱸᱜᱟ ᱥᱮᱫ ᱵᱚᱦᱚᱜ ᱠᱟᱛᱤᱧ ᱥᱟᱦᱮᱸᱫᱟ ᱟᱫᱚ ᱥᱚᱵ ᱥᱚᱢᱚᱭ ᱫᱚ ᱵᱟᱝ ᱠᱤᱪᱷᱩ ᱠᱤᱪᱷᱩ ᱡᱚᱠᱷᱚᱱ ᱫᱚᱨᱠᱟᱨᱤᱧᱟᱹ ᱩᱱ ᱥᱚᱢᱚᱭ ᱜᱮ ᱤᱧ ᱥᱟᱦᱮᱸᱫᱟ